ᱟᱢ ᱚᱠᱟᱨᱮ ᱢᱮᱱᱟᱢᱟ ᱤᱧ ᱱᱚᱸᱰᱮ ᱵᱷᱩᱥᱟᱹᱵᱮᱲᱟ ᱟᱛᱳ ᱠᱷᱚᱱᱟᱧ ᱞᱟᱹᱭᱫᱟ ᱛᱮᱦᱮᱧ ᱩᱱᱛᱨᱤᱥ ᱛᱟᱨᱤᱠᱷ ᱤᱧ ᱫᱤᱥᱚᱢ ᱫᱟᱬᱟᱱᱤᱧ ᱪᱟᱞᱟᱜᱼᱟ ᱵᱟᱨᱫᱤᱱ ᱜᱟᱱ ᱤᱧ ᱪᱟᱞᱟᱜᱼᱟ ᱟᱞᱮ ᱯᱚᱨᱤᱵᱟᱨᱜᱮ ᱞᱮ ᱪᱟᱞᱟᱜᱼᱟ ᱱᱚᱣᱟ ᱠᱮᱵᱽ ᱵᱩᱠᱨᱮ ᱟᱢ ᱛᱤᱱᱟᱹᱜ ᱜᱟᱱᱮᱢ ᱠᱟᱹᱣᱰᱤᱢ ᱦᱟᱛᱟᱣᱟ ᱱᱚᱜᱼᱱᱟᱠᱚ ᱞᱟᱹᱭ ᱞᱟᱹᱜᱤᱫ ᱤᱧ ᱢᱤᱫᱴᱟᱝ ᱥᱩᱨᱟᱦᱟᱧ ᱠᱷᱚᱡᱚᱜ ᱠᱟᱱᱟ ᱟᱞᱮ ᱟᱹᱛᱩ ᱠᱷᱚᱱᱟᱜ ᱚᱱᱟᱫᱚ ᱟᱹᱰᱤᱜᱟᱱ ᱠᱟᱹᱴᱤᱡ ᱥᱟᱺᱜᱤᱧ ᱫᱷᱟᱨᱟ ᱜᱮᱭᱟ ᱦᱤᱡᱩᱜ ᱥᱮᱱᱚᱜᱛᱮ ᱯᱮᱲᱟ ᱞᱮᱠᱟ ᱛᱟᱦᱮᱱ ᱦᱩᱭᱩᱜᱼᱟ ᱵᱟᱨᱫᱤᱱ ᱜᱟᱱ ᱱᱚᱣᱟ ᱛᱤᱱᱟᱹᱜ ᱜᱟᱱᱼᱮᱢ ᱠᱟᱹᱣᱰᱤᱢ ᱠᱷᱚᱡ ᱠᱟᱱᱟ ᱱᱚᱣᱟ ᱜᱮ ᱤᱧ ᱟᱢᱤᱧ ᱯᱷᱚᱱᱛᱤᱧ ᱠᱩᱞᱤᱭᱮᱫ ᱢᱮᱭᱟ ᱢᱟ ᱞᱟᱭᱢᱮ